ᱤᱧᱟᱹᱜ ᱟᱛᱳ ᱨᱮᱫᱚ ᱯᱚᱛᱚᱵ ᱢᱩᱨᱟᱹᱭ ᱫᱚ ᱵᱟᱹᱱᱩᱜᱼᱟ ᱢᱮᱱᱠᱷᱟᱱ ᱤᱧᱫᱚ ᱡᱟᱦᱟᱸ ᱠᱚ ᱯᱟᱲᱦᱟᱣ ᱠᱚᱜᱮᱧ ᱠᱩᱥᱤᱭᱟᱜᱼᱟ ᱟᱹᱰᱤ ᱟᱸᱴ ᱜᱤᱧ ᱠᱩᱥᱤᱭᱟᱜᱼᱟ ᱚᱱᱟ ᱫᱚ ᱦᱩᱭᱩᱜ ᱠᱟᱱᱟ ᱱᱚᱝᱠᱟᱱ ᱠᱚ ᱯᱩᱛᱷᱤ ᱤᱧ ᱥᱮ ᱵᱳᱭ ᱯᱟᱲᱦᱟᱣᱤᱧ ᱠᱩᱥᱤᱭᱟᱜᱼᱟ ᱡᱟᱦᱟᱸ ᱯᱩᱛᱷᱤ ᱥᱮ ᱵᱳᱭ ᱛᱮᱫᱚ ᱤᱧ ᱟᱵᱚᱨᱮᱱ ᱦᱟᱯᱲᱟᱢ ᱠᱚᱣᱟᱜ ᱠᱟᱛᱷᱟ ᱠᱚᱧ ᱵᱩᱡᱽ ᱧᱟᱢᱟᱧ ᱟᱵᱚᱣᱟᱜ ᱥᱮᱫᱟᱭ ᱪᱮᱫ ᱞᱮᱠᱟ ᱟᱹᱨᱤᱪᱟᱹᱞᱤ ᱛᱟᱦᱮᱸ ᱠᱟᱱ ᱛᱟᱵᱚᱱᱟ ᱟᱵᱚ ᱥᱮᱫᱟᱭ ᱪᱮᱫ ᱞᱮᱠᱟ ᱵᱚᱱ ᱛᱟᱦᱮᱸ ᱠᱟᱱᱟ ᱟᱵᱚᱨᱮᱱ ᱦᱟᱯᱲᱟᱢ ᱠᱚ ᱪᱮᱫ ᱞᱮᱞᱟ ᱠᱚ ᱛᱟᱦᱮᱸ ᱠᱟᱱᱟ ᱛᱚᱠᱷᱚᱱᱟᱜ ᱟᱵᱚᱣᱟᱜ ᱟᱹᱨᱤᱪᱟᱹᱞᱤ ᱪᱮᱫ ᱞᱮᱠᱟ ᱛᱟᱦᱮᱸ ᱠᱟᱱᱟ ᱟᱵᱚ ᱨᱮᱱ ᱢᱟᱦᱟ ᱯᱩᱨᱩᱥ ᱡᱟᱦᱟᱸᱭ ᱟᱵᱚ ᱠᱷᱟᱛᱹᱤᱨ ᱛᱮᱠᱚ ᱞᱟᱹᱲᱦᱟᱹᱭ ᱞᱮᱱᱟ ᱱᱚᱝᱠᱟᱱ ᱠᱚᱣᱟᱜ ᱤᱛᱤᱦᱟᱥ ᱠᱚ ᱯᱟᱲᱦᱟᱣ ᱤᱧ ᱟᱹᱰᱤ ᱟᱸᱴᱤᱧ ᱠᱩᱥᱤᱭᱟᱜᱼᱟ ᱟᱨ ᱱᱚᱝᱠᱟᱱ ᱠᱚ ᱵᱳᱭ ᱜᱮ ᱤᱧᱫᱚ ᱡᱟᱹᱥᱛᱤ ᱯᱟᱲᱦᱟᱣ ᱛᱮᱫᱚᱧ ᱠᱩᱥᱤᱭᱟᱜᱼᱟ